ᱵᱷᱟᱨᱚᱛᱨᱮ ᱢᱤᱫ ᱛᱤᱨᱞᱟᱹ ᱟᱨ ᱠᱚᱲᱟ ᱠᱚᱣᱟᱜ ᱮᱱᱮᱢ ᱫᱚ ᱪᱮᱫ ᱵᱷᱟᱨᱚᱛ ᱨᱮᱱ ᱛᱤᱨᱞᱟᱹ ᱠᱚᱲᱟ ᱪᱮᱫ ᱞᱮᱠᱟᱛᱮ ᱠᱟᱹᱢᱤ ᱠᱚ ᱦᱟᱹᱴᱤᱧ ᱡᱚᱝᱼᱟ ᱪᱮᱫ ᱞᱮᱠᱟᱛᱮ ᱱᱚᱣᱟ ᱮᱱᱮᱢ ᱯᱟᱥᱱᱟᱣ ᱠᱟᱱᱟ ᱠᱟᱛᱷᱟ ᱫᱚ ᱦᱩᱭᱩᱜ ᱠᱟᱱᱟ ᱚᱱᱟ ᱫᱚ ᱵᱟᱦᱨᱮ ᱠᱚᱨᱮᱜ ᱠᱚ ᱠᱟᱹᱢᱤᱭᱟ ᱢᱟᱴᱷ ᱠᱚᱨᱮᱜ ᱥᱤᱭᱳᱜ ᱠᱚ ᱠᱟᱹᱢᱤᱭᱟ ᱟᱲᱮ ᱠᱚ ᱞᱟᱜᱟ ᱜᱟᱹᱪᱷᱤ ᱦᱚᱸᱠᱚ ᱛᱩᱫᱟ ᱟᱨ ᱟᱵᱚ ᱜᱚᱜᱚ ᱛᱟᱠᱚ ᱫᱚ ᱵᱤᱴᱤ ᱛᱟᱠᱚ ᱫᱚ ᱥᱮᱛᱟᱜ ᱨᱮ ᱵᱮᱨᱮᱫ ᱠᱟᱛᱮᱜ ᱡᱚᱜ ᱨᱟᱪᱟ ᱢᱮᱱᱟᱜ ᱛᱟᱠᱚᱣᱟ ᱪᱷᱚᱪ ᱢᱟᱹᱰᱟᱹᱞᱤ ᱢᱮᱱᱟᱜ ᱛᱟᱠᱚᱣᱟ ᱤᱱᱟᱹ ᱛᱟᱭᱚᱢ ᱩᱢ ᱱᱟᱲᱠᱟ ᱰᱟᱹᱵᱽᱨᱟᱹ ᱠᱟᱛᱮᱜ ᱩᱱᱠᱩ ᱫᱚ ᱥᱮᱛᱟᱜ ᱫᱟᱠᱞᱟ ᱡᱚᱢ ᱨᱮᱭᱟᱜ ᱩᱱᱠᱩ ᱫᱚᱠᱚ ᱵᱮᱱᱟᱣᱟ ᱱᱚ ᱱᱚᱰᱮ ᱜᱮ ᱯᱷᱟᱨᱟᱠ ᱫᱚ ᱢᱮᱱᱟᱜᱼᱟ ᱩᱱᱠᱩ ᱫᱚ ᱟᱹᱛᱩ ᱚᱲᱟᱜ ᱨᱮᱠᱚ ᱠᱟᱹᱢᱤᱭᱟ ᱜᱚᱜᱚ ᱥᱮ ᱵᱤᱴᱤ ᱛᱟᱠᱚ ᱫᱚ ᱟᱨ ᱠᱚᱲᱟ ᱦᱚᱯᱚᱱ ᱫᱚ ᱢᱟᱴᱷ ᱨᱮᱠᱚ ᱠᱟᱹᱢᱤᱭᱟ ᱮᱱᱰᱮ ᱜᱮ ᱱᱚᱜ ᱚ ᱱᱚᱝᱠᱟ ᱠᱟᱛᱮᱜ ᱟᱠᱚ ᱫᱚ ᱠᱟᱹᱢᱤ ᱠᱚ ᱦᱟᱹᱴᱤᱧ ᱡᱚᱱᱟᱜᱼᱟ ᱟᱨᱟᱜ ᱛᱮ ᱵᱟᱝ ᱦᱮᱸ